ᱯᱟᱹᱦᱤᱞ ᱫᱚ ᱵᱚᱸᱜᱟ ᱵᱳᱨᱳ ᱪᱮᱛᱟᱱ ᱨᱮ ᱯᱟᱹᱛᱭᱟᱹᱣ ᱛᱟᱦᱮᱸ ᱠᱟᱱᱟ ᱟᱨ ᱡᱚᱛᱚ ᱦᱚᱲ ᱜᱮᱠᱩ ᱵᱚᱸᱜᱟ ᱵᱳᱨᱳ ᱠᱟᱱ ᱛᱟᱦᱮᱱᱚᱜᱼᱟ ᱟᱨ ᱜᱤᱫᱟᱹᱨ ᱯᱤᱫᱟᱹᱨ ᱠᱚᱦᱚᱸ ᱡᱚᱛᱚ ᱚᱱᱟ ᱵᱚᱸᱜᱟ ᱵᱳᱨᱳ ᱪᱮᱛᱟᱱ ᱨᱮ ᱯᱟᱹᱛᱭᱟᱹᱣ ᱛᱟᱦᱮᱸ ᱠᱟᱱ ᱛᱟᱠᱚᱣᱟ ᱢᱟᱱᱟᱣ ᱵᱟᱛᱟᱣ ᱮᱫ ᱠᱟᱱ ᱛᱟᱦᱮᱱᱟ ᱟᱨ ᱱᱤᱭᱟᱹ ᱱᱟᱦᱟᱜ ᱡᱩᱜᱽ ᱨᱮᱫᱚ ᱱᱚᱣᱟ ᱵᱚᱸᱜᱟ ᱵᱳᱨᱳ ᱪᱮᱛᱟᱱ ᱨᱮ ᱩᱱᱟᱹᱜ ᱯᱟᱹᱛᱭᱟᱹᱣ ᱵᱟᱹᱱᱩᱜ ᱛᱟᱠᱚᱣᱟ ᱟᱨ ᱵᱚᱸᱜᱟ ᱵᱳᱨᱳ ᱦᱚᱸ ᱵᱟᱠᱚ ᱫᱮᱵᱟ ᱥᱮᱵᱟᱭᱮᱫ ᱠᱚᱣᱟ ᱚᱱᱟ ᱠᱟᱠᱷᱟᱱ ᱛᱮ ᱱᱤᱭᱟᱹ ᱡᱩᱜᱽ ᱨᱮᱫᱚ ᱚᱱᱟ ᱯᱟᱹᱦᱤᱞ ᱫᱷᱚᱨᱚᱢ ᱠᱟᱛᱷᱟ ᱫᱚ ᱢᱤᱫᱴᱮᱡ ᱜᱚᱞᱯᱚ ᱫᱤᱥᱟᱹ ᱢᱮᱱᱛᱮᱠᱚ ᱢᱮᱛᱟᱜ ᱠᱟᱱ ᱛᱟᱦᱮᱱᱟ ᱚᱱᱟ ᱛᱮ ᱱᱮᱛᱟᱨ ᱩᱱᱠᱩ ᱵᱚᱸᱜᱟ ᱵᱳᱨᱳ ᱦᱚᱸᱠᱚ ᱵᱟᱹᱜᱤ ᱤᱫᱤ ᱠᱮᱫᱟ ᱟᱨ ᱵᱟᱠᱚ ᱵᱚᱸᱜᱟ ᱵᱳᱨᱳᱭᱮᱫᱟ ᱟᱨ ᱵᱚᱸᱜᱟ ᱵᱳᱨᱳ ᱪᱮᱛᱟᱱ ᱨᱮ ᱯᱟᱹᱛᱭᱟᱹᱣ ᱦᱚᱸ ᱵᱟᱹᱱᱩᱜ ᱛᱟᱠᱚᱣᱟ ᱚᱱᱟ ᱫᱚ ᱦᱩᱭᱩᱜ ᱠᱟᱱ ᱛᱟᱠᱚᱣᱟ ᱞᱟᱦᱟ ᱦᱚᱲ ᱦᱚᱸᱠᱚ ᱵᱚᱫᱚᱞ ᱪᱟᱵᱟᱭᱮᱱᱟ ᱫᱷᱚᱨᱚᱢ ᱦᱚᱸᱠᱚ ᱵᱚᱫᱚᱞ ᱠᱮᱫᱟ ᱚᱠᱚᱭ ᱫᱚ ᱥᱟᱹᱨᱤ ᱫᱷᱚᱨᱚᱢ ᱚᱠᱚᱭ ᱫᱚ ᱥᱟᱨᱱᱟ ᱫᱷᱚᱨᱚᱢ ᱚᱱᱮ ᱚᱱᱠᱟ ᱛᱮ ᱵᱚᱸᱜᱟ ᱵᱩᱨᱩ ᱦᱚᱸ ᱤᱭᱟ ᱦᱚᱸᱠᱚ ᱵᱟᱹᱜᱤ ᱤᱫᱤ ᱠᱮᱫᱟ ᱟᱨ ᱡᱚᱛᱚ ᱦᱚᱲ ᱫᱷᱚᱨᱚᱢ ᱪᱮᱛᱟᱱ ᱨᱮᱫᱚ ᱵᱟᱠᱚ ᱯᱟᱹᱛᱭᱟᱹᱣᱟᱜ ᱠᱟᱱᱟ